ᱦᱮᱸ ᱜᱚᱝᱠᱮ ᱡᱚᱦᱟᱨ ᱥᱟᱨ ᱱᱚᱣᱟ ᱯᱷᱳᱱ ᱫᱚ ᱚᱠᱟᱨᱮ ᱞᱟᱜᱟᱣᱟᱠᱟᱱᱟ ᱚ ᱟᱪᱪᱷᱟ ᱟᱪᱪᱷᱟ ᱥᱟᱨ ᱟᱢ ᱫᱚ ᱥᱟᱦᱮᱵᱽ ᱜᱮᱢ ᱞᱟᱹᱭᱮᱫᱼᱟ ᱥᱟᱵᱟᱠᱟᱜᱼᱟ ᱥᱮ ᱦᱮᱞᱳ ᱦᱚᱸ ᱥᱟᱨ ᱡᱚᱦᱟᱨ ᱦᱚᱸ ᱟᱫᱚ ᱢᱟᱥᱮ ᱟᱞᱮ ᱱᱚᱸᱰᱮ ᱟᱹᱰᱤᱜᱟᱱ ᱟᱭᱢᱟ ᱪᱟᱥᱤ ᱟᱹᱞᱤᱧ ᱥᱟᱶᱛᱮ ᱟᱹᱰᱤ ᱞᱮ ᱢᱩᱥᱠᱤᱞᱚᱜ ᱠᱟᱱ ᱫᱚ ᱡᱟᱦᱟᱸ ᱫᱟᱜ ᱠᱟᱱᱮᱠᱥᱚᱱ ᱛᱟᱦᱮᱸᱠᱟᱱᱟ ᱱᱚᱣᱟ ᱢᱟ ᱞᱤᱠᱚᱜ ᱠᱟᱱᱟ ᱪᱮᱫ ᱚᱠᱟᱨᱮ ᱪᱤᱠᱟᱹᱭᱮᱱᱟ ᱫᱟᱜ ᱜᱮ ᱵᱟᱭ ᱦᱤᱡᱩᱜ ᱠᱟᱱ ᱫᱚ ᱟᱞᱮᱭᱟᱜ ᱵᱟᱹᱫᱽ ᱨᱮᱢᱟ ᱦᱮᱸ ᱱᱚᱣᱟ ᱜᱮ ᱩᱱᱠᱩ ᱠᱚ ᱡᱚᱛᱚ ᱞᱮ ᱯᱷᱳᱱᱟᱠᱚ ᱠᱟᱱᱟ ᱟᱫᱚ ᱯᱷᱳᱱ ᱜᱮ ᱵᱟᱠᱚ ᱨᱤᱥᱤᱵᱮᱫᱼᱟ ᱡᱮ ᱯᱷᱳᱱ ᱛᱟᱞᱮ ᱥᱟᱹᱦᱤ ᱡᱟᱭᱜᱟ ᱪᱟᱞᱟᱜ ᱠᱟᱱᱟ ᱥᱮ ᱵᱟᱝᱟ ᱚᱱᱟᱜᱮᱛᱚ ᱚ ᱦᱩᱸ ᱦᱩᱸ ᱦᱩᱸ ᱦᱩᱸ ᱦᱩᱸ ᱦᱩᱸ ᱦᱳᱭ ᱦᱳᱭ ᱦᱳᱭ ᱟᱫᱚ ᱱᱚᱜᱼᱚ ᱱᱚᱣᱟ ᱜᱮᱛᱚ ᱟᱞᱮ ᱢᱟ ᱵᱟᱞᱮ ᱵᱟᱲᱟᱭ ᱡᱚᱝ ᱠᱟᱱᱟ ᱟᱨ ᱚᱠᱟᱨᱮ ᱪᱤᱠᱟᱹᱭ ᱦᱩᱭᱩᱜᱼᱟ ᱟᱫᱚ ᱟᱹᱰᱤ ᱢᱩᱥᱠᱤᱞ ᱛᱮ ᱱᱚᱣᱟ ᱱᱚᱢᱵᱚᱨ ᱧᱟᱢ ᱠᱟᱛᱮᱫ ᱯᱷᱳᱱ ᱦᱩᱭᱩᱜ ᱠᱟᱱᱟ ᱟᱫᱚ ᱟᱹᱰᱤ ᱱᱟᱯᱟᱭᱮᱱᱟ ᱢᱟ ᱟᱯᱮ ᱥᱟᱞᱟᱜ ᱨᱚᱯᱚᱲ ᱦᱩᱭᱩᱜ ᱠᱟᱱᱟ ᱟᱫᱚ ᱥᱟᱹᱨᱤ ᱜᱮᱯᱮ ᱵᱮᱱᱟᱣᱟᱞᱮᱭᱟ ᱛᱚ ᱟᱪᱪᱷᱟ ᱦᱳᱭ ᱟᱫᱚ ᱛᱟᱦᱞᱮ ᱚᱱᱠᱟ ᱞᱮ ᱜᱨᱟᱢ ᱥᱚᱵᱷᱟᱭᱟ ᱵᱟᱝ ᱟᱪᱪᱷᱟ ᱟᱪᱪᱷᱟ ᱟᱪᱪᱷᱟ ᱟᱪᱪᱷᱟ ᱦᱚᱸ ᱚ ᱟᱫᱚ ᱤᱱᱟᱹᱜ ᱛᱮᱢᱟ ᱦᱩᱲᱩ ᱠᱚ ᱛᱟᱞᱮ ᱡᱚᱛᱚ ᱜᱩᱡᱩᱜᱼᱟ ᱛᱚ ᱦᱳᱭ ᱟᱫᱚ ᱢᱟ ᱩᱥᱟᱹᱨᱟ ᱫᱟᱜ ᱮᱢᱟᱞᱮᱯᱮ ᱦᱳᱭ ᱚ ᱦᱚᱸ ᱢᱤᱥᱛᱨᱤ ᱠᱚ ᱠᱚᱢ ᱜᱮᱭᱟ ᱦᱳᱭ ᱟᱫᱚ ᱢᱟ ᱩᱥᱹᱟᱨᱟ ᱫᱟᱜ ᱮᱢᱟᱞᱮᱯᱮ ᱵᱟᱠᱷᱟᱱ ᱡᱚᱛᱚ ᱦᱩᱲᱩ ᱛᱟᱞᱮ ᱜᱩᱡᱩᱜ ᱠᱟᱱ ᱫᱚ ᱦᱩᱸ ᱴᱷᱤᱠᱜᱮᱭᱟ ᱴᱷᱤᱠᱜᱮᱭᱟ ᱴᱷᱤᱠᱜᱮᱭᱟ ᱴᱷᱤᱠᱜᱮᱭᱟ ᱦᱚᱸ ᱦᱚᱸ ᱡᱚᱦᱟᱨ